ᱱᱤᱛᱳᱜᱼᱢᱟ ᱴᱮᱠᱱᱳᱞᱚᱡᱤ ᱡᱩᱜᱽ ᱠᱟᱱᱟ ᱡᱟᱦᱟᱱᱟᱜ ᱜᱮ ᱥᱳᱥᱟᱞ ᱢᱤᱰᱤᱭᱟ ᱨᱮ ᱡᱚᱛᱚᱣᱟᱜᱮᱢ ᱧᱮᱞᱧᱟᱢᱟ ᱡᱟᱦᱟᱸ ᱞᱮᱠᱟ ᱜᱟᱯᱟ ᱱᱚᱸᱰᱮ ᱢᱟᱱᱛᱨᱤ ᱦᱤᱡᱩᱜ ᱠᱟᱱᱟ ᱥᱳᱥᱟᱞ ᱢᱤᱰᱤᱭᱟ ᱨᱮᱢ ᱧᱮᱞ ᱠᱮᱜᱼᱟᱢ ᱧᱮᱞ ᱧᱟᱢ ᱠᱮᱜᱼᱟ ᱡᱮ ᱵᱟᱝ ᱜᱟᱯᱟ ᱱᱚᱸᱰᱮ ᱩᱱᱤ ᱢᱟᱱᱛᱨᱤ ᱦᱤᱡᱩᱜ ᱠᱟᱱᱟ ᱢᱮᱱᱛᱮ ᱟᱨᱦᱚᱸ ᱡᱟᱦᱟᱱᱟᱜ ᱱᱚᱠᱨᱤ ᱪᱟᱠᱨᱤᱢ ᱤᱭᱟᱹ ᱟᱠᱟᱫᱼᱟ ᱮᱯᱞᱟᱭ ᱟᱠᱟᱫᱼᱟ ᱯᱷᱤᱨ ᱚᱱᱟᱦᱚᱸ ᱟᱢ ᱥᱳᱥᱟᱞ ᱢᱤᱰᱤᱭᱟ ᱛᱟᱨᱟᱯ ᱛᱮᱜᱮᱢ ᱧᱮᱞ ᱧᱟᱢᱟ ᱡᱚᱛᱚᱣᱟᱜ ᱡᱟᱦᱟᱱᱟᱜ ᱜᱮ ᱠᱷᱮᱞ ᱡᱟᱦᱟᱸᱨᱮ ᱦᱩᱭᱩᱜ ᱠᱟᱱᱟ ᱫᱤᱥᱚᱢ ᱨᱮ ᱚᱱᱟᱦᱚᱸ ᱤᱭᱟᱹ ᱢᱳᱵᱟᱭᱤᱞ ᱨᱮ ᱫᱟᱵᱟᱣ ᱜᱚᱫ ᱠᱟᱜᱼᱢᱮ ᱚᱱᱟ ᱦᱚᱸᱢ ᱧᱮᱞᱧᱟᱢᱟ ᱛᱩᱨᱟᱹᱱ ᱛᱮᱢ ᱧᱮᱞ ᱧᱟᱢᱟ ᱡᱚᱛᱚᱣᱟᱜ ᱚᱱᱟᱛᱮ ᱤᱧᱫᱚ ᱴᱮᱠᱱᱚᱞᱚᱡᱤ ᱥᱳᱥᱟᱞ ᱢᱤᱰᱤᱭᱟ ᱵᱚᱦᱩᱛ ᱟᱹᱰᱤᱧ ᱠᱩᱥᱤᱭᱟᱜᱼᱟ ᱟᱨ ᱱᱚᱣᱟ ᱠᱚ ᱵᱮᱵᱚᱥᱛᱟ ᱠᱟᱛᱮᱫ ᱢᱟᱱᱮ ᱟᱹᱰᱤᱜᱮ ᱱᱚᱣᱟ ᱟᱵᱚ ᱫᱤᱥᱚᱢ ᱠᱚ ᱟᱹᱰᱤᱜᱮ ᱢᱟᱲᱟ ᱝ ᱥᱮᱫ ᱪᱟᱞᱟᱣ ᱟᱠᱟᱱᱟ ᱟᱨ ᱱᱚᱣᱟ ᱠᱚ ᱧᱮᱞ ᱠᱟᱛᱮ ᱟᱹᱰᱤ ᱠᱩᱥᱤ ᱵᱩᱡᱷᱟᱹᱜ ᱠᱟᱱᱟ ᱟᱨᱦᱚᱸ ᱱᱚᱝᱠᱟᱜᱮ ᱟᱹᱰᱤ ᱟᱹᱰᱤ ᱠᱷᱚᱵᱚᱨ ᱧᱟᱢᱚᱜᱼᱟ ᱢᱟᱱᱮ ᱛᱩᱨᱟᱹᱛᱮᱢ ᱧᱮᱞ ᱧᱟᱢᱟ ᱡᱟᱦᱟᱱᱟᱜ ᱠᱷᱚᱵᱚᱨ ᱜᱮ ᱦᱟᱰᱮ ᱪᱮᱫ ᱪᱤᱠᱟᱜ ᱠᱟᱱᱟ ᱪᱮᱫ ᱵᱟᱭ ᱪᱤᱠᱟᱜ ᱠᱟᱱᱟ ᱡᱚᱛᱚᱣᱟᱜ ᱧᱮᱞ ᱧᱟᱢᱚᱜ ᱠᱟᱱᱟ ᱥᱳᱥᱟᱞ ᱢᱤᱰᱤᱭᱟ ᱛᱟᱨᱯᱚᱨᱮ ᱢᱟᱱᱮ ᱡᱚᱛᱚᱣᱟᱜ ᱡᱤᱱᱤᱥ ᱜᱮ ᱧᱮᱞ ᱧᱟᱢᱚᱜ ᱠᱟᱱᱟ ᱡᱟᱦᱟᱸ ᱞᱮᱠᱟ ᱡᱟᱦᱟᱱᱟᱜ ᱯᱟᱲᱦᱟᱣ ᱵᱟᱢ ᱜᱟᱱᱮᱜᱼᱟ ᱱᱚᱸᱰᱮ ᱤᱭᱟᱹ ᱢᱳᱵᱟᱭᱤᱞ ᱨᱮᱢ ᱫᱟᱵᱟᱣ ᱜᱚᱫᱮᱜᱼᱟ ᱧᱮᱞ ᱧᱟᱢᱮᱜᱼᱟ ᱡᱚᱛᱚᱣᱟᱜ ᱧᱮᱞᱚᱜ ᱠᱟᱱᱟ ᱚᱱᱟᱛᱮ ᱤᱧᱫᱚ ᱟᱹᱰᱤᱧ ᱠᱩᱥᱤᱭᱟᱜᱼᱟ ᱥᱳᱥᱟᱞ ᱢᱤᱰᱤᱭᱟ